ᱡᱚᱦᱟᱨ ᱜᱮ ᱢᱟᱹᱡᱷᱤ ᱵᱟᱵᱟ ᱪᱮᱫ ᱠᱚᱵᱮᱱ ᱪᱤᱠᱟᱹ ᱵᱟᱲᱟᱭᱫᱟ ᱦᱮᱸ ᱮᱠᱷᱚᱱ ᱪᱮᱫ ᱞᱮᱠᱟ ᱢᱮᱱᱟᱜ ᱵᱮᱱᱟ ᱦᱮᱸ ᱦᱮᱸ ᱥᱩᱥᱟᱹᱨᱤᱭᱟᱹ ᱵᱟᱹᱵᱩ ᱠᱟᱱ ᱜᱮᱭᱟᱹᱧ ᱟᱭᱢᱟ ᱫᱤᱱ ᱯᱚᱨ ᱫᱤᱥᱟᱹ ᱦᱩᱭ ᱱᱟ ᱢᱮᱱ ᱫᱟᱹᱞᱤᱧ ᱠᱟᱹᱴᱤᱡ ᱢᱟᱹᱡᱷᱤ ᱵᱟᱵᱟ ᱴᱷᱮᱱᱤᱧ ᱠᱚᱞ ᱞᱮᱜᱮ ᱟᱞᱮ ᱥᱮᱫ ᱫᱚ ᱥᱚᱨᱦᱟᱭ ᱯᱚᱨᱚᱵᱽ ᱠᱚ ᱦᱩᱭᱩᱜ ᱠᱟᱱᱟ ᱥᱮ ᱟᱫᱚ ᱟᱫᱚ ᱛᱷᱚᱲᱟ ᱱᱟᱢᱟᱞ ᱫᱤᱥᱚᱢ ᱥᱮᱱᱟᱜ ᱥᱚᱨᱦᱟᱭ ᱯᱚᱨᱚᱵᱽ ᱠᱚ ᱵᱟᱰᱟᱭ ᱥᱟᱱᱟᱧ ᱠᱟᱱᱟ ᱢᱟᱹᱡᱷᱤ ᱵᱟᱵᱟ ᱚ ᱚᱱᱟᱜᱮ

ᱟᱯᱮ ᱥᱮᱱᱟᱜ ᱥᱚᱨᱦᱟᱭ ᱯᱚᱨᱚᱵᱽ ᱠᱚᱨᱮ ᱦᱚᱨᱚᱜ ᱵᱟᱸᱫᱮ ᱫᱚ ᱪᱮᱫ ᱞᱮᱠᱟ ᱦᱮᱸ ᱦᱮᱸ